ᱦᱮᱸ ᱟᱹᱞᱤᱧ ᱴᱨᱟᱠ ᱰᱨᱟᱭᱵᱷᱟᱨ ᱞᱤᱧ ᱞᱟᱹᱭᱮᱫᱟ ᱟᱪᱪᱷᱟ ᱟᱪᱪᱷᱟ ᱵᱷᱟᱲᱟ ᱠᱚ ᱵᱟᱝ ᱚ ᱚᱱᱟ ᱫᱚ ᱵᱷᱟᱲᱟ ᱵᱚᱞᱛᱮ ᱢᱳᱴᱟ ᱢᱩᱴᱤ ᱢᱚᱬᱮ ᱜᱮᱞ ᱜᱟᱱ ᱞᱟᱜᱟᱜᱼᱟ ᱟᱪᱪᱷᱟ ᱵᱟᱹᱲᱛᱤᱜ ᱠᱟᱱᱟ ᱛᱟᱦᱮᱞᱮ ᱞᱤᱧ ᱠᱟᱹᱴᱤᱡ ᱢᱟᱹᱞᱤᱠ ᱥᱟᱱᱟᱜ ᱞᱤᱧ ᱜᱟᱞᱢᱟᱨᱟᱣᱟ ᱢᱟᱹᱞᱤᱠᱮ ᱞᱟᱹᱭᱮᱫᱟ ᱤᱱᱟᱹ ᱠᱚᱢ ᱫᱚ ᱵᱟᱝ ᱜᱟᱱᱚᱜᱼᱟ ᱟᱨᱠᱤ ᱵᱟ ᱵᱟᱝ ᱜᱟᱱᱚᱜ ᱠᱟᱱᱟ ᱟᱨᱠᱤ ᱦᱮᱸ ᱟᱫᱚ ᱚᱱᱟᱜᱮ ᱟᱫᱚ ᱴᱳᱞ ᱴᱮᱠᱥ ᱠᱚ ᱞᱟᱜᱟᱜ ᱟᱛᱳ ᱛᱟᱨ ᱡᱚᱱᱱᱭᱛᱮ ᱞᱟᱹᱭᱮᱫᱟ ᱚᱱᱟ ᱠᱷᱚᱱ ᱠᱚᱢ ᱫᱚ ᱵᱟᱝ ᱜᱟᱱᱚᱜᱼᱟ ᱟᱨᱠᱤ ᱛᱮᱦᱮᱧ ᱞᱟᱜᱟᱣ ᱵᱮᱱᱟ